ᱪᱮᱬᱮ ᱧᱮᱞ ᱠᱟᱛᱮᱫ ᱫᱚ ᱮᱱᱛᱮᱫ ᱧᱮᱞ ᱞᱮᱠᱚ ᱠᱷᱟᱱ ᱫᱚ ᱟᱭᱢᱟ ᱨᱚᱠᱚᱢ ᱢᱚᱱᱨᱮ ᱢᱮᱱᱚᱜᱚᱜᱼᱟ ᱟᱨ ᱟᱭᱢᱟ ᱨᱚᱠᱚᱢ ᱢᱚᱱᱨᱮ ᱪᱤᱱᱛᱟᱹ ᱵᱟᱵᱽᱱᱟ ᱢᱮᱱᱟᱜᱼᱟ ᱱᱚᱜᱼᱚᱭ ᱤᱠᱟᱹᱣ ᱫᱚ ᱱᱤᱛᱳᱜ ᱢᱟ ᱦᱟᱛ ᱨᱮ ᱛᱤᱨᱮ ᱮᱱᱛᱮᱫ ᱢᱳᱵᱟᱭᱤᱞ ᱴᱳᱵᱟᱭᱤᱞ ᱛᱟᱦᱮᱱ ᱠᱟᱱᱟ ᱫᱟᱨᱮ ᱦᱚᱸᱢ ᱪᱷᱩᱵᱤᱭᱟ ᱪᱮᱬᱮ ᱦᱚᱸᱢ ᱪᱷᱩᱵᱤ ᱠᱚᱣᱟ ᱚᱱᱟ ᱠᱚ ᱫᱚᱦᱚᱭᱟᱹᱧ ᱚᱲᱟᱜᱨᱮᱧ ᱧᱮᱞ ᱵᱟᱲᱟ ᱠᱚᱣᱟ ᱦᱮᱸ ᱚᱱᱟ ᱤᱭᱟᱹᱛᱮ ᱥᱟᱯᱟᱵ ᱨᱮᱱᱟᱜ ᱡᱤᱱᱤᱥ ᱠᱚ ᱢᱮᱱᱟᱜᱼᱟ ᱚᱸᱜ ᱢᱮᱱᱟᱜᱼᱟ ᱟᱜᱼᱥᱟᱨ ᱵᱟᱹᱴᱩᱞ ᱠᱚ ᱦᱟᱛ ᱨᱮ ᱟᱨᱦᱚᱸ ᱠᱮᱢᱮᱨᱟ ᱠᱚ ᱢᱳᱵᱟᱭᱤᱞ ᱠᱚ ᱚᱱᱟ ᱠᱚ ᱛᱟᱦᱮᱱ ᱠᱷᱟᱱ ᱫᱚ ᱢᱚᱡᱽ ᱧᱚᱜ ᱪᱮᱬᱮᱢ ᱧᱮᱞ ᱞᱮᱠᱷᱟᱱ ᱫᱚᱢ ᱪᱷᱚᱵᱤ ᱠᱮᱫᱮᱭᱟ ᱟᱨ ᱥᱮ ᱵᱤᱨ ᱜᱟᱡᱟᱲ ᱠᱚᱦᱚᱸ ᱚᱠᱟ ᱠᱚ ᱧᱮᱞᱚᱜ ᱞᱮᱠᱟ ᱫᱚᱢ ᱪᱷᱚᱵᱤ ᱠᱮᱫᱟ ᱚᱱᱟ ᱠᱚᱫᱚ ᱚᱲᱟᱜ ᱨᱮ ᱫᱚᱦᱚ ᱠᱟᱛᱮᱫ ᱧᱮᱞ ᱦᱩᱭᱩᱜᱼᱟ ᱥᱮ ᱟᱹᱜᱩ ᱠᱟᱛᱮᱫ ᱧᱮᱞ ᱦᱩᱭᱩᱜᱼᱟ ᱱᱟᱯᱟᱭ ᱧᱮᱞᱚᱜᱚᱜᱼᱟ ᱚᱱᱟ ᱠᱷᱚᱱᱟᱜ ᱫᱚ ᱟᱹᱰᱤ ᱟᱸᱴ ᱞᱮᱠᱟᱜᱮ ᱢᱚᱱᱨᱮ ᱢᱮᱱᱟᱜᱼᱟ ᱟᱜᱩ ᱫᱚᱦᱚ ᱨᱮᱱᱟᱜ ᱠᱩᱨᱩᱢᱩᱴᱩᱭ ᱫᱟᱞᱮ ᱢᱚᱡᱽ ᱜᱮᱠᱚ ᱧᱮᱞᱚᱜᱼᱟ ᱥᱮ ᱫᱟᱨᱮ ᱰᱟᱹᱨ ᱠᱚ ᱥᱮ ᱵᱤᱨ ᱜᱟᱡᱟᱲ ᱠᱚ ᱥᱮ ᱵᱟᱦᱟᱱ ᱵᱟᱦᱟ ᱵᱟᱜᱟᱱ ᱠᱚ ᱮᱢᱟᱱ ᱠᱚᱨᱮ ᱪᱮᱬᱮ ᱠᱚ ᱛᱟᱦᱮᱱ ᱠᱷᱟᱱ ᱩᱱᱠᱩ ᱦᱚᱸ ᱱᱟᱯᱟᱭ ᱠᱚ ᱧᱮᱞᱚᱜᱼᱟ ᱟᱨ ᱡᱟᱦᱟᱸ ᱞᱮᱠᱟ ᱜᱮᱞᱮ ᱥᱟᱯᱲᱟᱣ ᱫᱟᱲᱮ ᱠᱟᱛᱮᱫ ᱞᱮ ᱫᱚᱦᱚ ᱫᱟᱲᱮᱭᱟᱜᱼᱟ ᱚᱱᱟ ᱪᱷᱚᱵᱤ ᱞᱟᱴᱩ ᱪᱷᱚᱵᱤ ᱠᱟᱛᱮᱫ ᱚᱲᱟᱜᱨᱮ ᱫᱚᱦᱚ ᱠᱚᱣᱟᱞᱮ ᱛᱚ ᱡᱟᱦᱟᱸ ᱪᱮᱬᱮ ᱫᱚᱦᱚᱭ ᱨᱮᱱᱟᱜ ᱫᱚ ᱱᱚᱣᱟ ᱠᱟᱱ ᱜᱮᱭᱟ ᱠᱩᱨᱩᱢᱩᱴᱩ ᱫᱚ ᱡᱮ ᱧᱮᱞ ᱵᱟᱲᱟ ᱠᱚ ᱦᱩᱭᱩᱜᱼᱟ ᱟᱨ ᱡᱟᱦᱟᱸᱭ ᱜᱮ ᱧᱮᱞ ᱨᱮᱱᱟᱜ ᱦᱚᱸ ᱢᱚᱡᱽᱜᱮ ᱵᱩᱡᱷᱟᱹᱜᱼᱟ ᱧᱮᱞ ᱞᱮᱠᱷᱟᱱ ᱵᱟᱦᱨᱮ ᱪᱟᱞᱟᱣ ᱞᱮᱱᱠᱷᱟᱱ ᱫᱚ ᱚᱱᱟ ᱜᱮ ᱟᱞᱮ ᱫᱚᱞᱮ ᱱᱟᱯᱟᱭ ᱞᱮ ᱵᱩᱡᱷᱟᱹᱣᱟ